ᱥᱮᱨᱮᱧ ᱟᱠᱷᱲᱟ ᱨᱮ ᱤᱧ ᱡᱚᱠᱷᱚᱱᱤᱧ ᱥᱮᱨᱮᱧᱟ ᱥᱮ ᱮᱴᱟᱜ ᱦᱚᱲ ᱡᱟᱦᱟᱸᱭ ᱠᱚ ᱥᱮᱨᱮᱧᱟ ᱯᱟᱹᱦᱤᱞ ᱥᱮᱫ ᱫᱚ ᱟᱸᱡᱚᱢ ᱟᱸᱡᱚᱢ ᱟᱧ ᱥᱮ ᱟᱸᱡᱚᱢ ᱟᱸᱡᱚᱢ ᱛᱮᱧ ᱥᱮᱨᱮᱧ ᱞᱮᱜᱟᱭᱟ ᱟᱫᱚ ᱚᱱᱠᱟ ᱚᱱᱠᱟ ᱛᱮ ᱵᱟᱹᱭ ᱵᱟᱹᱭᱛᱮ ᱡᱚᱠᱷᱳᱱ ᱤᱧᱜᱮ ᱥᱮᱨᱮᱧ ᱤᱧ ᱞᱟᱜᱟᱜᱼᱟ ᱤᱧ ᱥᱮᱨᱮᱧ ᱵᱷᱤᱛᱨᱤ ᱨᱮᱧ ᱵᱚᱞᱚᱜᱼᱟ ᱩᱱ ᱫᱚ ᱥᱮᱨᱮᱧ ᱥᱮᱨᱮᱧ ᱛᱮ ᱥᱮᱨᱮᱧ ᱥᱮᱨᱮᱧ ᱛᱮ ᱮᱛᱚ ᱨᱟᱹᱥᱠᱟᱹ ᱵᱷᱤᱡᱟᱹᱣ ᱟᱹᱧᱟᱹ ᱥᱮ ᱥᱮᱨᱮᱧ ᱵᱷᱤᱛᱨᱤ ᱨᱮᱧ ᱵᱚᱞᱚᱜᱼᱟ ᱩᱱ ᱫᱚ ᱥᱚᱢᱚᱭ ᱪᱤᱠᱟᱹᱛᱮ ᱯᱟᱨᱚᱢᱮᱱᱟ ᱥᱮ ᱥᱮᱨᱮᱧ ᱵᱟᱹᱲᱛᱤᱭᱮᱱᱟ ᱥᱮ ᱚᱱᱟ ᱫᱚ ᱵᱩᱡᱽᱛᱮᱫ ᱜᱮ ᱵᱟᱹᱧ ᱧᱟᱢᱟ ᱚᱱᱟ ᱫᱚ ᱟᱡ ᱛᱮᱜᱮ ᱦᱚᱲᱢᱚ ᱨᱮ ᱡᱚᱠᱷᱚᱱ ᱨᱟᱹᱥᱠᱟᱹ ᱪᱟᱯᱮᱜᱼᱟ ᱥᱮᱨᱮᱧ ᱵᱷᱤᱛᱨᱤ ᱨᱮᱧ ᱵᱚᱞᱚᱜᱼᱟ ᱩᱱ ᱚᱠᱛᱮ ᱫᱚ ᱟᱡ ᱛᱮᱜᱮ ᱪᱤᱠᱟᱹ ᱪᱚ ᱚᱱᱟ ᱫᱟᱲᱮᱧ ᱧᱟᱢᱟ ᱥᱮᱨᱮᱧ ᱨᱮᱭᱟᱜ ᱟᱨ ᱟᱨᱦᱚᱸ ᱥᱮᱨᱮᱧ ᱥᱟᱱᱟᱧᱟ ᱨᱟᱹᱥᱠᱟᱹᱧ ᱧᱟᱢᱟ ᱡᱮ ᱟᱨ ᱦᱚᱸ ᱠᱟᱹᱴᱤᱡ ᱡᱩᱫᱤ ᱟᱨ ᱮᱱᱛᱮ ᱥᱮᱨᱮᱧ ᱢᱟ ᱟᱵᱚ ᱠᱚᱣᱟᱜ ᱥᱮᱨᱮᱧ ᱢᱟ ᱛᱷᱚᱲᱟ ᱦᱚᱲᱢᱚ ᱢᱟᱢ ᱦᱤᱞᱟᱹᱣ ᱜᱮ ᱥᱮᱨᱮᱧ ᱥᱮᱨᱮᱧ ᱛᱮ ᱛᱤᱸᱜᱩ ᱠᱟᱛᱮ ᱨᱮᱦᱚᱸ ᱟᱨ ᱫᱩᱲᱩᱵ ᱠᱟᱛᱮ ᱨᱮᱦᱚᱸ ᱱᱟᱥᱮᱱᱟᱜ ᱢᱟᱢ ᱦᱤᱞᱟᱹᱣ ᱜᱮ ᱤᱧ ᱫᱚ ᱚᱱᱟ ᱥᱮᱨᱮᱧ ᱜᱮ ᱡᱟᱹᱥᱛᱤᱭᱮᱱᱟ ᱚᱱᱟ ᱵᱩᱡᱽ ᱛᱮᱫ ᱜᱮ ᱵᱟᱹᱧ ᱧᱟᱢᱟ ᱟᱡ ᱟᱡ ᱛᱮᱜᱮ ᱪᱤᱠᱟᱹ ᱪᱚ ᱟᱹᱰᱤ ᱡᱳᱨᱤᱧ ᱥᱮᱨᱮᱧ ᱜᱚᱫ ᱠᱟᱜᱼᱟ